ᱡᱷᱟᱲᱠᱷᱚᱸᱰ ᱯᱚᱱᱚᱛ ᱨᱮ ᱵᱳᱠᱟᱨᱳ ᱡᱮᱞᱟᱨᱮ ᱞᱩᱜᱩᱼᱵᱩᱨᱩ ᱢᱮᱱᱛᱮ ᱢᱤᱫᱴᱮᱱ ᱟᱵᱚ ᱦᱚᱲ ᱦᱚᱯᱚᱱ ᱠᱚᱣᱟᱜ ᱜᱟᱲ ᱢᱮᱱᱟᱜᱼᱟ ᱡᱟᱦᱟᱸ ᱡᱮ ᱥᱟᱱᱛᱟᱲ ᱥᱚᱢᱟᱡᱽ ᱨᱮᱱ ᱦᱚᱲ ᱚᱸᱰᱮ ᱠᱚ ᱢᱤᱫᱩᱱᱚᱜᱼᱟ ᱟᱨ ᱚᱸᱰᱮ ᱢᱤᱫ ᱥᱟᱶᱛᱮᱠᱚ ᱵᱚᱸᱜᱟᱼᱵᱳᱨᱳᱭᱟ ᱤᱧ ᱚᱸᱰᱮ ᱢᱤᱫ ᱥᱮᱨᱢᱟᱧ ᱪᱟᱞᱟᱣ ᱞᱮᱱᱟ ᱛᱟᱦᱮᱸ ᱱᱚᱜ ᱟᱨ ᱱᱚᱰᱮ ᱪᱟᱞᱟᱣ ᱠᱟᱛᱮ ᱤᱧᱤᱧ ᱧᱮᱞ ᱠᱮᱜᱼᱟ ᱠᱤ ᱞᱩᱜᱩᱼᱵᱩᱨᱩ ᱫᱚ ᱵᱩᱨᱩ ᱠᱟᱱᱟ ᱟᱨ ᱚᱸᱰᱮ ᱫᱚ ᱚᱱᱟ ᱵᱩᱨᱩ ᱪᱮᱛᱟᱱ ᱨᱮ ᱫᱷᱤᱨᱤ ᱠᱚ ᱢᱮᱱᱟᱜᱼᱟ ᱟᱨ ᱚᱸᱰᱮ ᱫᱚ ᱱᱟᱭᱠᱮ ᱵᱟᱵᱟᱭ ᱛᱟᱦᱮᱱᱟ ᱡᱟᱦᱟᱸᱭ ᱡᱮ ᱵᱚᱸᱜᱟᱼᱵᱳᱨᱳᱭᱟᱭ ᱟᱨ ᱚᱸᱰᱮ ᱫᱚ ᱟᱵᱚ ᱥᱚᱢᱟᱡᱽ ᱨᱮᱱ ᱦᱚᱲ ᱟᱹᱰᱤ ᱰᱷᱮᱹᱨ ᱠᱚ ᱪᱟᱞᱟᱜᱼᱟ ᱠᱩᱲᱤ ᱠᱚᱲᱟ ᱜᱤᱫᱟᱹᱨᱼᱯᱤᱫᱟᱹᱨ ᱟᱭᱚ ᱠᱚ ᱵᱟᱵᱟ ᱠᱚ ᱦᱟᱲᱟᱢ ᱵᱩᱰᱷᱤ ᱮᱱᱠᱷᱟᱱ ᱥᱟᱱᱟᱢ ᱞᱮᱠᱟᱱ ᱠᱚ ᱦᱚᱲ ᱠᱚ ᱚᱸᱰᱮ ᱠᱚ ᱥᱮᱞᱮᱫᱚᱜᱼᱟ ᱟᱨ ᱚᱸᱰᱮ ᱵᱚᱸᱜᱟᱼᱵᱳᱨᱳ ᱥᱟᱶᱼᱥᱟᱶᱛᱮ ᱟᱹᱰᱤ ᱠᱤᱪᱷᱩ ᱱᱚᱰᱮᱱᱟᱜ ᱡᱷᱟᱲᱠᱷᱚᱸᱰ ᱨᱮᱱᱟᱜ ᱡᱟᱦᱟᱸ ᱥᱟᱝᱥᱠᱨᱤᱛᱤᱠ ᱠᱟᱱᱟ ᱱᱚᱰᱮᱱᱟᱜ ᱡᱟᱦᱟᱸ ᱯᱚᱨᱚᱢᱯᱚᱨᱟ ᱠᱟᱱᱟ ᱟᱵᱚᱣᱟᱜ ᱞᱟᱹᱭᱼᱞᱟᱠᱪᱟᱨ ᱟᱹᱨᱤᱼᱪᱟᱹᱞᱤ ᱚᱱᱠᱟᱱ ᱠᱟᱛᱷᱟ ᱠᱚᱠᱚ ᱫᱚᱦᱚᱭᱟ ᱚᱸᱰᱮ ᱛᱟᱦᱮᱸ ᱨᱮᱱᱟᱜ ᱦᱚᱸ ᱵᱮᱵᱚᱥᱛᱷᱟ ᱢᱮᱱᱟᱜᱼᱟ ᱡᱚᱢᱼᱧᱩ ᱨᱮᱱᱟᱜ ᱦᱚᱸ ᱵᱮᱵᱚᱥᱛᱷᱟ ᱢᱮᱱᱟᱜᱼᱟ ᱟᱨ ᱚᱸᱰᱮ ᱥᱮᱴᱮᱨ ᱠᱟᱛᱮ ᱢᱟᱱᱮ ᱩᱢᱩᱜᱼᱟᱠᱚ ᱩᱢ ᱠᱟᱛᱮ ᱵᱚᱸᱜᱟᱼᱵᱳᱨᱳ ᱞᱟᱹᱜᱤᱫ ᱠᱚ ᱨᱟᱠᱟᱵᱽᱼᱟ ᱵᱚᱸᱜᱟᱼᱵᱳᱨᱳ ᱦᱩᱭᱮᱱ ᱠᱷᱟᱱ ᱚᱸᱰᱮ ᱠᱷᱚᱱ ᱟᱬᱜᱚ ᱠᱟᱛᱮ ᱟᱫᱚ ᱱᱤᱡᱮ ᱛᱮᱦᱚᱸ ᱠᱚ ᱤᱥᱤᱱᱼᱵᱟᱥᱟᱝ ᱟᱨ ᱚᱸᱰᱮ ᱫᱟᱠᱟ ᱩᱛᱩ ᱨᱮᱱᱟᱜ ᱦᱚᱸ ᱵᱮᱵᱚᱥᱛᱷᱟ ᱛᱟᱦᱮᱱᱟ ᱢᱮᱱᱠᱷᱟᱱ ᱡᱟᱹᱥᱛᱤ ᱠᱷᱚᱱ ᱡᱟᱹᱥᱛᱤ ᱟᱠᱚ ᱟᱠᱚ ᱜᱮᱠᱚ ᱤᱥᱤᱱᱟ ᱪᱮᱫᱟᱜ ᱥᱮ ᱚᱸᱰᱮ ᱫᱚ ᱦᱚᱲ ᱥᱟᱸᱜᱮ ᱠᱚ ᱛᱟᱦᱮᱱᱟ ᱢᱮᱱᱠᱷᱟᱱ ᱥᱚᱢᱚᱭ ᱨᱮ ᱧᱟᱢᱚᱜᱼᱟ ᱵᱟᱝ ᱧᱟᱢᱚᱜᱼᱟ ᱚᱱᱟ ᱠᱷᱟᱹᱛᱤᱨ ᱱᱤᱡᱮ ᱛᱮᱠᱚ ᱤᱥᱤᱱᱣᱼᱵᱟᱥᱟᱝ ᱠᱟᱛᱮ ᱠᱚ ᱡᱚᱢᱟ ᱚᱸᱰᱮ ᱥᱮᱱ ᱠᱟᱛᱮ ᱡᱚᱛᱚ ᱞᱮᱠᱟᱱᱟᱜ ᱠᱟᱛᱷᱟᱢ ᱵᱟᱰᱟᱭ ᱫᱟᱲᱮᱭᱟᱜᱼᱟ ᱟᱵᱚ ᱥᱚᱢᱟᱡᱽ ᱨᱮ ᱪᱮᱫᱞᱮᱠᱟ ᱦᱩᱭᱩᱜᱼᱟ ᱪᱮᱫ ᱞᱮᱠᱟ ᱵᱟᱝᱟ ᱟᱨ ᱤᱧ ᱫᱚ ᱪᱟᱞᱟᱣ ᱠᱟᱛᱮ ᱚᱸᱰᱮᱧ ᱧᱮᱞ ᱠᱮᱜᱼᱟ ᱟᱹᱰᱤ ᱠᱤᱪᱷᱩ ᱡᱮ ᱡᱟᱦᱟᱨ ᱯᱚᱱᱚᱛ ᱨᱮᱱᱟᱜ ᱢᱤᱫᱴᱤᱱ ᱟᱠᱚᱣᱟᱜ ᱚᱸᱰᱮᱱᱟᱜ ᱯᱮᱦᱪᱟᱱ ᱠᱚ ᱫᱮᱠᱷᱟᱣᱟ ᱚᱸᱰᱮᱱᱟᱜ ᱪᱮᱫᱞᱮᱠᱟ ᱢᱮᱱᱛᱮ ᱚᱱᱟ ᱠᱚ ᱧᱮᱞ ᱡᱚᱝ ᱞᱮᱠᱟᱱ ᱡᱟᱭᱜᱟ ᱵᱚᱸᱜᱟᱼᱵᱳᱨᱳ ᱨᱮᱱᱟᱜ ᱡᱟᱭᱜᱟ ᱦᱚᱸ ᱠᱟᱱᱟ ᱟᱨ ᱟᱹᱰᱤᱜᱟᱱ ᱞᱟᱭᱼᱞᱟᱠᱪᱟᱨ ᱟᱹᱨᱤᱼᱪᱟᱹᱞᱤ ᱦᱚᱸ ᱥᱟᱢᱟᱡᱽ ᱨᱮᱱᱟᱜ ᱤᱫᱤ ᱠᱟᱛᱮ ᱵᱟᱲᱟᱭᱚᱜᱼᱟ ᱚᱸᱰᱮ ᱜᱮ ᱪᱟᱞᱟᱣ ᱠᱟᱛᱮ ᱤᱧ ᱧᱮᱞᱟᱠᱟᱜᱼᱟ